ᱦᱮᱸ ᱞᱟᱹᱭᱵᱤᱱ ᱚ ᱦᱮᱸ ᱦᱮᱸ ᱦᱮᱸ ᱱᱚᱰᱮ ᱢᱳᱴᱟᱢᱩᱴᱤ ᱱᱤᱛᱚᱜ ᱫᱚ ᱡᱚᱛᱚᱜᱮ ᱱᱟᱯᱟᱭᱜᱮ ᱯᱟᱲᱦᱟᱣ ᱫᱚ ᱪᱟᱞᱟᱜ ᱠᱟᱱ ᱜᱮᱭᱟ ᱜᱤᱫᱽᱨᱟᱹ ᱠᱚᱦᱚᱸ ᱢᱳᱴᱟᱢᱩᱴᱤ ᱴᱷᱤᱠ ᱜᱮᱭᱟ ᱠᱚ ᱦᱮᱸ ᱦᱮᱸ ᱦᱮᱸ ᱢᱟᱲᱟᱝ ᱢᱟᱲᱟᱝ ᱛᱮᱫᱚ ᱵᱳᱭ ᱠᱚᱨᱮᱱᱟᱜ ᱚᱥᱩᱵᱤᱫᱷᱟ ᱛᱟᱦᱮᱸ ᱠᱟᱱ ᱜᱮᱭᱟ ᱛᱚ ᱱᱤᱛ ᱫᱚ ᱚᱱᱟ ᱠᱚᱫᱚ ᱠᱤᱪᱷᱩ ᱤᱭᱟᱹ ᱱᱟᱯᱟᱭ ᱠᱟᱱᱟ ᱵᱳᱭ ᱠᱚᱨᱮᱱᱟᱜ ᱯᱚᱨᱤᱥᱮᱵᱟ ᱦᱚᱸ ᱧᱟᱢᱚᱜ ᱠᱟᱱᱟ ᱟᱨᱠᱤ ᱦᱮᱸ ᱦᱮᱸ ᱵᱟᱝ ᱱᱚᱶᱟ ᱫᱚ ᱡᱟᱦᱟᱸᱭ ᱦᱳᱥᱴᱮᱞ ᱨᱮᱠᱚ ᱛᱟᱸᱦᱮᱱᱟ ᱱᱩᱠᱩᱜᱮ ᱱᱚᱰᱮ ᱠᱚ ᱯᱟᱲᱦᱟᱜ ᱠᱟᱱᱟ ᱮᱴᱟᱜ ᱵᱟᱭᱨᱮ ᱠᱷᱚᱱ ᱫᱚ ᱵᱟᱝ ᱠᱚ ᱦᱤᱡᱩᱜ ᱥᱮᱱᱟᱜ ᱠᱟᱱᱟ ᱥᱟᱫᱷᱟᱨᱚᱱᱛᱚ ᱱᱤᱛᱚᱜ ᱫᱚ ᱡᱟᱦᱟᱸᱭ ᱠᱚ ᱯᱟᱲᱦᱟᱜ ᱠᱟᱱᱟ ᱡᱚᱛᱚᱜᱮ ᱦᱚᱥᱴᱮᱞ ᱨᱮᱠᱚ ᱛᱟᱦᱮᱱ ᱠᱟᱱᱟ ᱦᱮᱸ ᱦᱮᱸ ᱡᱚᱢ ᱧᱩ ᱠᱚᱦᱚᱸ ᱴᱷᱤᱠᱜᱮᱭᱟ ᱠᱟᱨᱚᱱ ᱪᱮᱫ ᱞᱮᱠᱟᱱ ᱦᱚᱥᱴᱮᱞ ᱨᱮᱠᱚ ᱛᱟᱸᱦᱮᱱᱟ ᱡᱚᱢ ᱵᱟᱝ ᱨᱮᱫᱚ ᱜᱟᱱᱚᱜᱼᱟ ᱡᱚᱢ ᱧᱩ ᱠᱚᱦᱚᱸ ᱢᱳᱴᱟᱢᱩᱴᱤ ᱴᱷᱤᱠ ᱜᱮ ᱦᱟᱜ ᱦᱩᱭᱩᱜ ᱠᱟᱱᱟ ᱵᱟᱨ ᱵᱮᱲᱟ ᱠᱚ ᱧᱟᱢ ᱮᱫᱟ ᱵᱟᱹᱥᱭᱟᱹᱢ ᱢᱤᱫ ᱫᱷᱟᱣ ᱥᱤᱸᱜᱟᱹᱲ ᱢᱤᱫ ᱫᱷᱟᱣ ᱦᱮ ᱦᱮᱸ ᱟᱫᱚ ᱟᱯᱮ ᱚᱱᱟ ᱥᱩᱨ ᱥᱩᱯᱩᱨ ᱚᱱᱟ ᱠᱚᱨᱮᱱ ᱢᱮᱱᱟᱜ ᱠᱚᱶᱟ ᱥᱮ ᱪᱮᱫ ᱦᱮᱸ ᱟᱹᱰᱤ ᱜᱚᱴᱟᱝ ᱟᱨᱠᱤ ᱟᱹᱰᱤ ᱥᱟᱹᱜᱤᱧ ᱥᱟᱹᱜᱤᱧ ᱠᱷᱚᱱ ᱱᱚᱸᱰᱮ ᱵᱷᱚᱨᱛᱤ ᱠᱟᱱᱟ ᱠᱚ ᱛᱟᱦᱮᱸᱱᱟ ᱱᱟᱛᱮ ᱵᱚᱨᱫᱷᱚᱢᱟᱱ ᱱᱚᱛᱮ ᱯᱩᱨᱩᱞᱤᱭᱟ ᱱᱚᱛᱮ ᱟᱹᱰᱤ ᱥᱟᱹᱜᱤᱧ ᱥᱟᱹᱜᱤᱧ ᱨᱮᱱ ᱜᱤᱫᱽᱨᱟᱹ ᱠᱚ ᱢᱮᱱᱟᱜ ᱠᱚᱣᱟ ᱟᱫᱚ ᱩᱱᱠᱩ ᱫᱚ ᱦᱚᱥᱴᱮᱞ ᱵᱟᱝᱠᱷᱟᱱ ᱫᱚ ᱪᱟᱞᱟᱜ ᱦᱤᱡᱩᱜ ᱦᱮᱸ ᱦᱮᱸ ᱦᱮᱸ ᱟᱨ ᱵᱟᱝ ᱱᱤᱛᱚᱜ ᱫᱚ ᱟᱫᱚ ᱢᱟᱥᱴᱟᱨ ᱠᱚᱦᱚᱸ ᱠᱚ ᱡᱟᱹᱥᱛᱤ ᱜᱚᱫ ᱟᱠᱟᱱᱟ ᱚᱞᱚᱜ ᱯᱟᱲᱦᱟᱣ ᱨᱮ ᱠᱳᱱᱳ ᱤᱭᱟᱹ ᱵᱟᱹᱱᱩᱜᱼᱟ ᱢᱟᱲᱟᱝ ᱢᱟᱲᱟᱝ ᱛᱮᱫᱚ ᱩᱱᱟᱹᱜ ᱵᱟᱝ ᱛᱟᱦᱮᱸ ᱠᱟᱱᱟ ᱛᱟᱦᱚᱞᱮ ᱱᱤᱛᱚᱜ ᱫᱚ ᱠᱟᱹᱴᱤᱡᱞᱮ ᱥᱟᱝᱜᱮ ᱧᱚᱜ ᱟᱠᱟᱱᱟ ᱱᱤᱛᱚᱜ ᱫᱚ ᱴᱷᱤᱠ ᱜᱮ ᱪᱟᱞᱟᱜ ᱠᱟᱱᱟ ᱜᱤᱫᱽᱨᱟᱹ ᱦᱚᱸᱠᱚ ᱟᱢᱫᱟ ᱟᱠᱚ ᱥᱮ ᱚᱱᱠᱟ ᱞᱮᱠᱟᱛᱮ ᱟᱞᱮ ᱫᱚ ᱵᱟᱝᱞᱮ ᱥᱟᱝᱜᱮ ᱞᱮᱱᱠᱷᱟᱱ ᱫᱚ ᱵᱟᱠᱛᱚ ᱢᱟ ᱵᱟᱝ ᱜᱟᱱᱚᱜᱼᱟ ᱱᱤᱛ ᱫᱚᱞᱮ ᱥᱟᱝᱜᱮ ᱠᱟᱱᱟ ᱚᱥᱩᱵᱤᱫᱷᱟ ᱠᱚᱫᱚ ᱵᱟᱹᱱᱩᱜᱼᱟ ᱤᱭᱟᱹ ᱦᱤᱡᱩᱜ ᱠᱟᱱ ᱥᱮᱥᱮᱱᱨᱮ ᱡᱚᱫᱤ ᱚᱱᱟ ᱠᱚᱨᱮᱱ ᱵᱷᱚᱨᱛᱤ ᱠᱚᱜ ᱜᱤᱫᱽᱨᱟᱹ ᱠᱚ ᱛᱟᱦᱮᱱ ᱠᱷᱟᱱ ᱫᱚ ᱵᱷᱚᱛᱛᱤ ᱠᱚᱯᱮ ᱟᱨᱠᱤ ᱯᱷᱚᱨᱚᱢ ᱠᱚ ᱩᱰᱩᱠᱚᱜᱼᱟ ᱢᱟᱲᱟᱝ ᱠᱷᱚᱱᱜᱮ ᱠᱷᱚᱵᱚᱨ ᱠᱚᱦᱚᱸ ᱦᱟᱛᱟᱣ ᱠᱟᱜ ᱯᱮ ᱦᱮᱸ ᱦᱮᱸ ᱱᱚᱜᱼᱚᱭ ᱡᱟᱦᱟᱸ ᱱᱟᱢᱵᱟᱨ ᱛᱮᱵᱮᱱ ᱯᱷᱳᱱ ᱠᱟᱜᱼᱟ ᱱᱚᱶᱟ ᱛᱮᱜᱮ ᱯᱷᱳᱱ ᱵᱤᱱ ᱟᱨ ᱱᱚᱝᱠᱟ ᱠᱷᱚᱵᱚᱨ ᱫᱚᱵᱤᱱ ᱧᱟᱢᱟ ᱟᱨᱠᱤ ᱦᱮᱸ ᱢᱟ ᱛᱚᱵᱮ ᱴᱷᱤᱠ ᱜᱮᱭᱟ